ᱵᱮᱥ ᱵᱮᱥ ᱡᱚᱢ ᱧᱩ ᱛᱮ ᱦᱚᱲᱢᱚ ᱵᱮᱥ ᱛᱟᱦᱮᱱᱟ ᱡᱮ ᱥᱮ ᱨᱩᱴᱤ ᱫᱩᱫ ᱠᱮᱞᱟ ᱥᱤᱭᱳ ᱦᱟᱞ ᱡᱤᱱᱤᱥ ᱠᱚ ᱟᱹᱰᱤ ᱜᱟᱱ ᱟᱝᱜᱩᱨ ᱱᱟᱨᱤᱭᱟᱞ ᱠᱚ ᱧᱩ ᱞᱮᱠᱷᱟᱱ ᱫᱚ ᱦᱚᱲᱢᱚ ᱟᱹᱰᱤ ᱪᱮᱦᱨᱟ ᱛᱟᱦᱮᱱᱟ ᱟᱨ ᱥᱚᱢᱚᱭ ᱥᱚᱢᱚᱭ ᱨᱮ ᱫᱟᱠᱟ ᱩᱛᱩ ᱡᱚᱢ ᱫᱚᱨᱠᱟᱨ ᱡᱟᱦᱟᱸ ᱛᱤᱱᱨᱮ ᱡᱤᱞ ᱠᱟᱹᱠᱩ ᱟᱱᱰᱟ ᱡᱚᱢ ᱥᱟᱱᱟᱢ ᱠᱟᱱᱟ ᱤᱧ ᱡᱚᱦᱚᱜ ᱡᱚᱢ ᱢᱮ ᱟᱨ ᱟᱢᱟᱜ ᱦᱚᱲᱢᱚ ᱦᱚᱸ ᱵᱮᱥ ᱛᱟᱦᱮᱱᱟ ᱟᱞᱚᱠ ᱟᱲᱟᱜ ᱢᱤᱛᱷᱤ ᱟᱲᱟᱜ ᱜᱟᱹᱫᱷᱟᱹᱨᱤ ᱟᱲᱟᱜ ᱚᱱᱟ ᱠᱚ ᱡᱚᱢ ᱠᱷᱟᱱ ᱫᱚ ᱟᱹᱰᱤ ᱵᱮᱥᱟ ᱚᱱᱟᱛᱮ ᱦᱚᱲᱢᱚ ᱟᱹᱰᱤ ᱪᱮᱦᱨᱟ ᱛᱟᱦᱮᱱᱟ ᱟᱨ ᱯᱷᱩᱨᱛᱤ ᱛᱟᱦᱮᱱᱟ ᱟᱨ ᱨᱩᱣᱟᱹᱜ ᱦᱟᱹᱥᱩ ᱦᱚᱸ ᱠᱚᱢ ᱦᱤᱡᱩᱜᱼᱟ ᱚᱱᱟ ᱞᱟᱹᱜᱤᱫ ᱥᱚᱢᱚᱭ ᱥᱚᱢᱚᱭ ᱨᱮ ᱡᱚᱛᱚᱣᱟᱜ ᱡᱚᱢ ᱫᱚᱨᱠᱟᱨ